ᱞᱟᱹᱭ ᱫᱟᱹᱧ ᱛᱮ ᱤᱧ ᱫᱚ ᱱᱚᱝᱠᱟ ᱛᱤᱧ ᱞᱤᱪᱟᱹᱲ ᱠᱟᱱᱟ ᱢᱮᱱᱠᱷᱟᱱ ᱤᱧ ᱡᱚᱠᱷᱚᱱ ᱠᱮᱞᱟᱥ ᱠᱮᱞᱟᱥ ᱴᱮᱱ ᱨᱤᱧ ᱯᱟᱲᱦᱟᱜ ᱠᱟᱱ ᱛᱟᱸᱦᱮᱱᱟ ᱩᱱ ᱥᱚᱢᱚᱭ ᱜᱮ ᱟᱹᱰᱤ ᱨᱮᱸᱜᱮᱪ ᱤᱧ ᱪᱮᱥᱴᱟ ᱞᱮᱫᱟ ᱟᱨᱚ ᱞᱟᱦᱟ ᱥᱮᱫ ᱤᱧ ᱞᱟᱦᱟᱜ ᱨᱮᱭᱟᱜ ᱤᱧ ᱪᱮᱥᱴᱟ ᱞᱮᱫᱟ ᱢᱮᱱᱠᱷᱟᱱ ᱱᱚᱝᱠᱟ ᱨᱮᱸᱜᱮᱪ ᱡᱟᱞᱟ ᱚᱵᱷᱟᱵ ᱠᱷᱟᱹᱛᱤᱨ ᱛᱮ ᱟᱨ ᱵᱟᱹᱧ ᱞᱟᱦᱟ ᱫᱟᱲᱮᱭᱟᱫᱟ ᱟᱫᱚ ᱩᱱ ᱥᱚᱢᱚᱭᱨᱮ ᱟᱞᱨ ᱵᱚᱭᱦᱟ ᱦᱚᱸ ᱛᱚᱠᱷᱚᱱ ᱢᱤᱫ ᱴᱷᱮᱡ ᱞᱮ ᱛᱟᱸᱦᱮ ᱠᱟᱱᱟ ᱛᱟᱭᱚᱢᱛᱮ ᱵᱚᱭᱦᱟ ᱞᱮ ᱡᱩᱫᱟᱹ ᱵᱟᱲᱟᱭᱮᱱ ᱠᱷᱟᱡ ᱤᱧ ᱦᱚᱸ ᱤᱥᱠᱟᱨ ᱮᱱᱟ ᱮᱥᱠᱟᱨ ᱮᱱ ᱠᱷᱟᱱ ᱫᱟᱲᱮ ᱟᱫᱚ ᱫᱟᱲᱮ ᱦᱚᱸ ᱤᱧ ᱦᱚᱸ ᱠᱚᱢ ᱮᱱ ᱛᱤᱧᱟ ᱛᱟᱭᱛᱚ ᱛᱟᱦᱞᱮ ᱯᱟᱲᱦᱟᱜ ᱦᱚᱸ ᱪᱤᱠᱟᱹᱧ ᱯᱟᱲᱦᱟᱜᱼᱟ ᱯᱟᱲᱦᱟᱜ ᱦᱚᱸ ᱵᱟᱹᱧ ᱫᱟᱲᱮᱭᱟᱜ ᱠᱟᱱᱟ ᱟᱨ ᱯᱟᱲᱦᱟᱜ ᱤᱧ ᱪᱟᱞᱟᱜ ᱠᱷᱟᱡ ᱟᱹᱞᱤᱧᱟᱜ ᱟᱹᱥᱩᱞᱚᱜ ᱡᱚᱢᱟᱜ ᱧᱩᱣᱟᱜ ᱚᱠᱟᱨᱮᱞᱤᱧ ᱧᱟᱢᱟ ᱮᱭ ᱠᱚᱨᱮ ᱤᱧᱦᱚᱸ ᱟᱨ ᱵᱟᱹᱧ ᱞᱟᱦᱟ ᱫᱟᱲᱮᱭᱟᱫᱟ ᱤᱱᱟᱹ ᱠᱷᱟᱹᱛᱤᱨ ᱟᱫᱚ ᱵᱟᱹᱦᱩᱜᱮ ᱠᱟᱹᱢᱤᱭᱟ ᱟᱨ ᱩᱱᱤᱜᱮᱭ ᱠᱟᱹᱢᱤ ᱵᱟᱲᱟᱭ ᱛᱟᱹᱞᱤᱧᱟ ᱟᱨ ᱟᱹᱞᱤᱧ ᱞᱤᱧ ᱡᱩᱫᱟᱹᱭᱮᱱᱟ ᱟᱨ ᱮᱥᱠᱟᱨ ᱜᱮᱞᱤᱧ ᱛᱟᱸᱦᱮ ᱠᱟᱱᱟ ᱟᱨ ᱡᱟᱜᱮ ᱠᱟᱹᱢᱤ ᱵᱟᱲᱟ ᱟᱹᱜᱩᱭᱟᱭ ᱟᱨ ᱤᱧᱦᱚᱸ ᱩᱱ ᱥᱚᱢᱚᱭ ᱠᱷᱩᱵ ᱤᱧ ᱥᱮᱨᱮᱧᱮᱜ ᱛᱟᱸᱦᱮᱱᱟ ᱥᱮᱨᱮᱧ ᱥᱮᱨᱮᱧᱛᱮ ᱟᱫᱚ ᱟᱭᱢᱟ ᱥᱮᱫ ᱜᱮ ᱛᱷᱚᱲᱟᱧ ᱢᱤᱫ ᱵᱟᱨ ᱵᱚᱪᱷᱚᱨ ᱜᱤᱧ ᱞᱟᱦᱟᱭᱮᱱᱟ ᱞᱟᱦᱟ ᱞᱟᱦᱟᱛᱮ ᱟᱫᱚ ᱛᱟᱭᱚᱢ ᱫᱟᱨᱟᱢ ᱛᱮᱫᱚ ᱢᱤᱫᱴᱮᱡ ᱥᱩᱡᱩᱜ ᱤᱧ ᱧᱟᱢ ᱠᱮᱫᱟ ᱡᱮ ᱤᱧ ᱦᱚᱧ ᱪᱮᱥᱴᱟ ᱭᱟᱛᱳ ᱠᱟᱹᱢᱤ ᱦᱚᱛᱚ ᱯᱟᱥᱮᱡ ᱛᱟᱭᱚᱢ ᱫᱟᱨᱟᱢ ᱵᱟᱹᱧ ᱫᱟᱲᱮᱭᱟᱜ ᱡᱟᱸᱦᱟᱱᱟᱝ ᱜᱮ ᱤᱧ ᱛᱮᱜᱮ ᱠᱟᱹᱢᱤ ᱦᱩᱭᱩᱜ ᱛᱤᱧᱟ ᱡᱟᱸᱦᱟ ᱞᱮᱠᱟᱛᱮ ᱞᱟᱦᱟᱜ ᱜᱮ ᱦᱩᱭᱩᱜ ᱛᱤᱧᱟ ᱮᱭ ᱠᱚᱨᱮ ᱟᱫᱚ ᱵᱤᱥᱥᱚ ᱵᱷᱟᱨᱚᱛᱤ ᱨᱮ ᱯᱚᱨᱤᱠᱠᱷᱟᱧ ᱮᱢ ᱠᱮᱫᱟ ᱵᱤᱥᱥᱚ ᱵᱷᱟᱨᱚᱛᱤᱨᱮ ᱯᱚᱨᱤᱠᱠᱷᱟᱧ ᱮᱢ ᱠᱮᱜ ᱠᱷᱟᱱ ᱟᱫᱚ ᱚᱱᱰᱮ ᱪᱟᱱᱥ ᱤᱧ ᱧᱟᱢ ᱠᱟᱫᱟ ᱵᱤᱥᱥᱚ ᱵᱷᱟᱨᱚᱛᱤ ᱤᱱᱵᱷᱟᱨᱥᱤᱴᱤ ᱥᱚᱝᱜᱤᱛ ᱵᱷᱚᱵᱚᱱ ᱡᱮᱴᱟ ᱟᱵᱟᱨ ᱧᱩᱛᱩᱢᱟᱱ ᱟᱫᱚ ᱚᱱᱰᱮᱜᱮ ᱵᱷᱚᱛᱛᱤ ᱭᱮᱱᱟ ᱟᱫᱚ ᱚᱱᱰᱮᱧ ᱵᱷᱚᱛᱛᱤᱭᱮᱱ ᱠᱷᱟᱱ ᱯᱨᱟᱭ ᱯᱟᱸᱪ ᱵᱚᱪᱷᱚᱨᱜᱟᱱ ᱠᱳᱨᱥ ᱚᱱᱰᱮᱧ ᱠᱚᱨᱟᱣ ᱠᱮᱫᱟ ᱟᱫᱚ ᱛᱟᱭᱚᱢ ᱛᱮᱫᱚ ᱰᱤᱜᱽᱨᱤ ᱠᱳᱨᱥ ᱤᱧ ᱵᱷᱚᱨᱛᱤᱭᱮᱱᱟ ᱢᱟᱥᱴᱟᱨ ᱰᱤᱜᱽᱨᱤ ᱨᱤᱧ ᱵᱷᱚᱨᱛᱤᱭᱮᱱᱟ ᱩᱱ ᱥᱚᱢᱚᱭᱦᱚᱸ ᱡᱟᱛᱟ ᱟᱹᱰᱤ ᱟᱸᱴ ᱨᱮᱸᱜᱮᱪ ᱟᱨ ᱱᱚᱛᱮ ᱦᱚᱸ ᱵᱟᱹᱦᱩ ᱮᱥᱠᱟᱨ ᱛᱮ ᱪᱤᱠᱟᱭ ᱪᱟᱞᱟᱣᱫᱟ ᱟᱡ ᱤᱱᱟᱹ ᱚᱠᱛᱚ ᱜᱮ ᱤᱧ ᱦᱚᱸ ᱟᱫᱚ ᱛᱟᱭᱚᱢ ᱛᱮᱫᱚ ᱵᱟᱫᱽᱫᱷᱚ ᱦᱚᱭᱮ ᱱᱚᱣᱟ ᱥᱮᱨᱮᱧ ᱠᱚ ᱟᱲᱟᱜ ᱜᱤᱰᱤ ᱦᱩᱭ ᱮᱱ ᱛᱤᱧᱟ ᱟᱲᱟᱜ ᱜᱤᱰᱤ ᱠᱟᱜ ᱠᱷᱟᱱᱤᱧ ᱛᱟᱭᱚᱢᱛᱮ ᱟᱨᱦᱚᱧ ᱪᱤᱱᱛᱟᱹᱜ ᱠᱟᱱᱟ ᱪᱮᱫ ᱤᱧ ᱪᱤᱠᱟᱭᱟ ᱱᱤᱛᱚᱝ ᱫᱚ ᱪᱮᱫ ᱤᱧ ᱪᱤᱠᱟ ᱞᱮᱠᱷᱟᱡ ᱪᱤᱠᱟ ᱦᱩᱭᱩᱜᱼᱟ ᱟᱫᱚ ᱟᱫᱚ ᱤᱱᱟᱹ ᱛᱟᱭᱚᱢ ᱠᱷᱟᱱᱜᱮ ᱚᱱᱠᱟ ᱛᱮᱜᱮ ᱠᱤᱪᱷᱩ ᱛᱚ ᱨᱩᱡᱤ ᱨᱳᱡᱜᱟᱨ ᱦᱩᱭᱩᱜ ᱛᱤᱧᱟ ᱟᱨ ᱵᱟᱝᱠᱷᱟᱱ ᱪᱤᱠᱟᱛᱮ ᱞᱟᱡ ᱟᱹᱥᱩᱞᱚᱜᱼᱟ ᱟᱹᱞᱤᱧ ᱦᱟᱲᱟᱢ ᱵᱩᱲᱦᱤ ᱞᱤᱧ ᱜᱚᱞᱯᱷᱚ ᱠᱟᱱᱟ ᱟᱫᱚ ᱩᱱᱥᱚᱢᱚᱭ ᱜᱮ ᱟᱞᱮ ᱢ ᱤᱫᱴᱟᱱ ᱡᱟᱛᱨᱟ ᱞᱮ ᱵᱮᱱᱟᱣ ᱠᱮᱫᱟ ᱛᱚᱠᱷᱚᱱ ᱫᱚ ᱡᱟᱛᱨᱟ ᱞᱮ ᱵᱮᱱᱟᱣ ᱠᱮᱫᱟ ᱡᱟᱲᱛᱨᱟ ᱨᱮᱭᱟᱜ ᱧᱩᱛᱩᱢ ᱫᱚᱞᱮ ᱫᱚᱦᱚ ᱞᱮᱫᱟ ᱨᱩᱥᱤᱠ ᱚᱯᱮᱨᱟ ᱟᱫᱚ ᱩᱱ ᱥᱚᱢᱚᱭ ᱡᱟᱛᱨᱟ ᱯᱟᱹᱴᱤ ᱛᱟᱸᱦᱮ ᱠᱟᱱ ᱛᱟᱞᱮᱭᱟ ᱩᱱ ᱥᱚᱢᱚᱭ ᱴᱚᱲᱚᱝ ᱜᱤᱧ ᱥᱮᱨᱮᱧᱮᱜ ᱛᱟᱸᱦᱮᱱᱟ ᱟᱫᱚ ᱛᱟᱭᱚᱢ ᱛᱮᱫᱚ ᱟᱞᱮᱦᱚᱸ ᱵᱤᱷᱤᱱᱱᱚ ᱡᱟᱭᱜᱟ ᱴᱤᱠᱤᱴ ᱫᱤᱭᱮ ᱞᱮ ᱥᱮᱨᱮᱧᱮᱜ ᱛᱟᱸᱦᱮᱱᱟ ᱫᱩᱢᱠᱟ ᱡᱷᱟᱲᱠᱷᱚᱱᱰ ᱵᱤᱦᱟᱨ ᱟᱭᱢᱟ ᱟᱭᱢᱟ ᱥᱟᱹᱜᱤᱧ ᱡᱷᱟᱹᱞ ᱥᱮᱜ ᱞᱮ ᱪᱟᱞᱟᱜ ᱠᱟᱱ ᱛᱟᱸᱦᱮᱜᱼᱟ ᱟᱫᱚ ᱟᱥᱛᱮ ᱟᱥᱛᱮ ᱟᱥᱛᱮ ᱟᱫᱚ ᱤᱧᱦᱚᱸ ᱮᱱᱮᱡ ᱥᱮᱨᱮᱧ ᱥᱮᱨᱮᱧᱛᱮ ᱠᱷᱩᱵ ᱤᱧ ᱤᱭᱟᱹᱭᱮᱱ ᱠᱷᱟᱱ ᱛᱚᱠᱷᱚᱱ ᱡᱟᱜᱮ ᱛᱷᱚᱲᱟᱜᱟᱱ ᱯᱚᱭᱥᱟ ᱦᱚᱸ ᱦᱩᱭᱩᱜ ᱠᱟᱱ ᱛᱟᱸᱦᱮᱱᱟ ᱟᱨ ᱮᱱᱰᱮ ᱠᱷᱚᱡ ᱜᱮ ᱟᱹᱞᱤᱧ ᱦᱚᱞᱤᱧ ᱟᱹᱥᱩᱞᱚᱜ ᱠᱟᱱ ᱛᱟᱸᱦᱮᱱᱟ ᱟᱨ ᱤᱧ ᱦᱚᱸ ᱢᱟᱥᱴᱟᱨ ᱰᱤᱜᱽᱨᱤ ᱡᱟᱸᱦᱟ ᱴᱷᱮᱡ ᱵᱤᱥᱥᱚ ᱵᱷᱟᱨᱚᱛᱤ ᱨᱤᱧ ᱠᱚᱨᱟᱣ ᱮᱫ ᱛᱟᱸᱦᱮᱱᱟ ᱚᱱᱟᱦᱚᱸ ᱚᱵᱷᱟᱵ ᱡᱟᱞᱟᱛᱮ ᱵᱟᱹᱧ ᱫᱟᱲᱮ ᱟᱫᱟ ᱤᱧᱦᱚᱸ ᱟᱨ ᱵᱟᱹᱧ ᱫᱟᱲᱮᱭᱟᱜ ᱠᱷᱟᱱ ᱟᱫᱚᱧ ᱟᱲᱟᱜ ᱜᱤᱰᱤ ᱠᱟᱫᱟ ᱟᱫᱚ ᱚᱱᱠᱟ ᱞᱮᱠᱟᱛᱮ ᱤᱧᱦᱚᱸ ᱟᱹᱰᱤ ᱟᱸᱴᱤᱧ ᱫᱩᱨᱵᱚᱞ ᱮᱱᱟ ᱛᱟᱭᱚᱢ ᱛᱮᱫᱚ ᱫᱩᱨᱵᱚᱞ ᱥᱮᱜ ᱛᱮᱜᱤᱧ ᱦᱮᱡ ᱱᱟ ᱟᱨᱠᱤ ᱟᱹᱰᱤ ᱫᱩᱨᱵᱚᱞ ᱥᱮᱜ ᱜᱮ ᱟᱫᱚ ᱱᱮᱛᱟᱨ ᱫᱚ ᱡᱟᱭᱦᱳᱠ ᱜᱤᱫᱽᱨᱟᱹ ᱠᱚ ᱢᱟᱱ ᱩᱥ ᱵᱟᱲᱟᱭᱮᱱᱛᱮ ᱱᱮᱛᱟᱨ ᱫᱚ ᱴᱷᱤᱠ ᱜᱮ ᱢᱮᱱᱟᱜ ᱞᱮᱭᱟ ᱴᱷᱤᱠ ᱜᱮ ᱡᱚᱢ ᱫᱟᱞᱮ ᱱᱟᱯᱟᱭ ᱜᱮ ᱢᱮᱱᱟᱜ ᱞᱮᱭᱟ